ᱯᱟᱹᱦᱤᱞ ᱧᱚᱜ ᱨᱮ ᱡᱚᱠᱷᱚᱱ ᱡᱟᱦᱟᱸᱭ ᱵᱤᱧ ᱠᱚ ᱜᱮᱨᱮᱭᱟ ᱛᱟᱦᱚᱞᱮ ᱩᱱᱤ ᱫᱚ ᱯᱳᱭᱞᱳ ᱫᱚ ᱚᱡᱷᱟ ᱴᱷᱮᱱ ᱠᱚ ᱤᱫᱤᱭᱮᱭᱟ ᱟᱨ ᱡᱷᱟᱲ ᱯᱷᱩᱸᱠ ᱦᱚᱪᱚᱣᱟᱠᱚ ᱡᱷᱟᱲᱯᱷᱩᱸᱠ ᱦᱚᱪᱚᱭᱮᱭᱟ ᱠᱚ ᱟᱨ ᱤᱱᱟᱹᱛᱮ ᱨᱳᱜᱤ ᱫᱚ ᱜᱩᱡᱩᱜᱼᱟᱭ ᱟᱨ ᱢᱤᱫᱴᱟᱝ ᱡᱤᱱᱤᱥ ᱠᱚ ᱧᱮᱞᱟ ᱡᱮ ᱚᱱᱟ ᱟᱭᱟᱜ ᱚᱱᱟ ᱨᱩᱜᱤᱭᱟᱜ ᱢᱟᱫᱽᱫᱷᱮ ᱨᱮ ᱵᱤᱥ ᱨᱟᱠᱟᱵ ᱟᱠᱟᱱᱟ ᱥᱮ ᱵᱟᱝ ᱚᱱᱟ ᱯᱚᱨᱤᱠᱠᱷᱟ ᱞᱟᱹᱜᱤᱫ ᱛᱮ ᱥᱮ ᱚᱱᱟ ᱧᱮᱞ ᱞᱟᱹᱜᱤᱫ ᱛᱮ ᱪᱤᱱᱤ ᱟᱨ ᱵᱟᱝᱠᱷᱟᱱ ᱦᱟᱲᱦᱟᱫ ᱠᱚ ᱡᱚᱢ ᱦᱚᱪᱚ ᱠᱚᱣᱟ ᱡᱩᱫᱤ ᱨᱩᱜᱤᱭᱟᱜ ᱦᱚᱲᱢᱚ ᱨᱮ ᱵᱤᱥ ᱛᱟᱦᱮᱱᱟ ᱛᱟᱦᱚᱞᱮ ᱪᱤᱱᱤ ᱨᱮᱭᱟᱜ ᱥᱟᱫ ᱵᱟᱭ ᱵᱩᱡᱷᱟᱹᱣᱟ ᱟᱨ ᱦᱟᱲᱦᱟᱫ ᱨᱮᱱᱟᱜ ᱦᱚᱸ ᱥᱟᱫ ᱵᱟᱭ ᱵᱩᱡᱷᱟᱹᱣᱟᱭ ᱛᱚ ᱱᱤᱛᱳᱜ ᱥᱚᱢᱚᱭ ᱡᱩᱫᱤ ᱡᱟᱦᱟᱸᱭ ᱠᱚ ᱵᱤᱧ ᱠᱚ ᱜᱮᱨᱮᱭᱟ ᱛᱚ ᱤᱧᱫᱚ ᱯᱳᱭᱞᱳ ᱧᱮᱞᱤᱧ ᱡᱟᱦᱟᱸ ᱨᱮᱠᱚ ᱜᱮᱨ ᱟᱠᱟᱫᱮᱭᱟ ᱡᱮ ᱚᱸᱰᱮ ᱵᱟᱨᱭᱟ ᱫᱟᱜᱽ ᱥᱮ ᱯᱩᱱᱭᱟ ᱫᱟᱜᱽ ᱡᱩᱫᱤ ᱛᱟᱦᱮᱱᱟ ᱛᱟᱦᱚᱞᱮ ᱥᱟᱵ ᱢᱚᱱᱮ ᱦᱩᱭᱩᱜᱼᱟ ᱡᱮ ᱚᱸᱰᱮ ᱫᱚ ᱵᱤᱥᱟᱠᱛᱚ ᱵᱤᱧ ᱜᱮᱠᱚ ᱜᱮᱨᱟᱠᱟᱫᱮᱭᱟ ᱛᱚᱠᱷᱚᱱ ᱟᱫᱚ ᱵᱮᱥᱤ ᱵᱟᱝ ᱫᱮᱨᱤ ᱠᱟᱛᱮ ᱟᱹᱰᱤ ᱩᱥᱟᱹᱨᱟ ᱥᱟᱺᱦᱤᱡ ᱡᱟᱦᱟᱸᱨᱮᱠᱚ ᱜᱮᱨ ᱟᱠᱟᱫᱮᱭᱟ ᱚᱱᱟ ᱠᱷᱚᱱ ᱠᱤᱪᱷᱩ ᱪᱮᱛᱟᱱ ᱨᱮ ᱵᱷᱟᱜᱤ ᱴᱷᱤᱠ ᱜᱟᱢᱪᱷᱟ ᱠᱟᱹᱴᱤᱡ ᱢᱚᱴᱟ ᱧᱚᱜ ᱜᱮᱸᱫᱟᱜ ᱛᱮ ᱟᱨᱠᱤ ᱛᱚᱞ ᱦᱩᱭᱩᱜᱼᱟ ᱛᱚᱞ ᱠᱟᱛᱮᱫ ᱡᱚᱛᱚ ᱛᱟᱲᱟᱛᱟᱲᱤ ᱥᱚᱢᱵᱷᱚᱵ ᱱᱤᱛᱳᱜ ᱫᱚ ᱥᱩᱨ ᱥᱩᱯᱩᱨ ᱦᱚᱸᱥᱯᱤᱴᱟᱞ ᱟᱨ ᱥᱟᱥᱛᱷᱚ ᱠᱮᱱᱫᱨᱚ ᱵᱮᱱᱟᱣ ᱟᱠᱟᱱᱟ ᱚᱸᱰᱮ ᱞᱚᱜᱚᱱ ᱥᱟᱺᱦᱤᱡ ᱤᱫᱤᱭᱮᱭᱟ ᱟᱨ ᱚᱸᱰᱮ ᱜᱮ ᱞᱚᱜᱚᱱ ᱥᱟᱺᱦᱤᱡ ᱴᱨᱤᱴᱢᱮᱱᱴ ᱦᱚᱪᱚᱭᱤᱭᱟᱹᱧ ᱡᱚᱛᱚ ᱛᱟᱲᱟᱛᱟᱲᱤ ᱥᱚᱢᱵᱷᱚᱵ